ᱦᱚᱲ ᱠᱚ ᱵᱟᱯᱞᱟ ᱨᱮ ᱵᱟᱹᱦᱩ ᱫᱚ ᱱᱚᱣᱟ ᱥᱟᱸᱫᱮᱥ ᱠᱚ ᱮᱢᱟᱭᱟ ᱡᱮ ᱵᱟᱯᱞᱟ ᱠᱟᱛᱮ ᱩᱱᱤ ᱵᱟᱹᱦᱩ ᱫᱚ ᱡᱟᱛᱮ ᱟᱡᱨᱮᱱ ᱡᱟᱶᱟᱭ ᱚᱲᱟᱜ ᱨᱮ ᱡᱚᱛᱚ ᱦᱚᱲ ᱱᱟᱭᱛᱮ ᱱᱟᱯᱟᱭ ᱛᱮᱭ ᱫᱚᱦᱚ ᱠᱚᱢᱟᱭ ᱵᱷᱟᱜᱤᱛᱮᱭ ᱥᱚᱝᱥᱟᱨ ᱢᱟᱭ ᱡᱚᱛᱚ ᱦᱚᱲ ᱥᱟᱞᱟᱜ ᱥᱩᱞᱩᱠ ᱥᱟᱹᱜᱟᱹᱭ ᱛᱮᱠᱩ ᱛᱟᱦᱮᱱ ᱢᱟᱭ ᱚᱱᱟ ᱜᱮ ᱥᱟᱸᱫᱮᱥ ᱠᱚ ᱮᱢᱟᱭᱟ ᱟᱨ ᱵᱟᱯᱞᱟ ᱨᱮ ᱯᱚᱱ ᱮᱢ ᱫᱚ ᱵᱟᱝ ᱴᱷᱤᱠᱟ ᱢᱮᱱᱫᱚ ᱢᱟᱱᱟ ᱜᱮᱭᱟ